ᱤᱧᱫᱚ ᱢᱤᱫᱴᱟᱝ ᱵᱞᱟᱣᱩᱡᱽ ᱵᱮᱱᱟᱣ ᱞᱟᱹᱜᱤᱫ ᱛᱮ ᱟᱹᱰᱤ ᱫᱤᱱ ᱠᱷᱚᱱᱤᱧ ᱠᱳᱥᱤᱥ ᱞᱮᱫᱼᱟ ᱟᱫᱚ ᱢᱤᱫᱴᱤᱡ ᱯᱤᱥ ᱠᱤᱨᱤᱧ ᱟᱹᱜᱩ ᱠᱟᱛᱮ ᱜᱮᱫ ᱠᱟᱹᱴᱤᱝ ᱵᱟᱲᱟ ᱠᱟᱛᱮ ᱟᱹᱰᱤ ᱢᱩᱥᱠᱤᱞ ᱠᱟᱛᱮ ᱥᱤᱞᱟᱹᱭ ᱠᱮᱜᱼᱟ ᱥᱤᱞᱟᱹᱭ ᱨᱮ ᱴᱟᱭᱤᱢ ᱞᱟᱜᱟᱣᱮᱱ ᱜᱮᱭᱟ ᱢᱚᱬᱮ ᱫᱤᱱ ᱢᱚᱬᱮ ᱫᱤᱱ ᱟᱫᱚ ᱟᱹᱰᱤ ᱢᱩᱥᱠᱤᱞ ᱛᱤᱧ ᱥᱤᱞᱟᱹᱭ ᱠᱮᱜᱼᱟ ᱡᱮᱢᱚᱱ ᱥᱤᱞᱟᱹᱭ ᱡᱚᱭᱮᱱᱴ ᱜᱮᱛ ᱯᱩᱨᱟᱹ ᱯᱩᱨᱟᱹ ᱜᱮᱛ ᱠᱟᱹᱴᱤᱝ ᱠᱟᱛᱮ ᱛᱟᱨᱯᱚᱨᱮᱜ ᱡᱚᱛᱚ ᱚᱠᱟ ᱚᱠᱟ ᱨᱮ ᱥᱤᱞᱟᱹᱭ ᱡᱚᱭᱮᱱᱴ ᱦᱩᱭᱩᱜᱼᱟ ᱟᱹᱰᱤ ᱢᱩᱥᱠᱤᱞ ᱛᱤᱧ ᱡᱚᱭᱮᱱᱴ ᱞᱟᱴᱷᱟ ᱠᱮᱜᱼᱟ ᱟᱨ ᱛᱤ ᱠᱚ ᱥᱮ ᱦᱚᱲᱢᱚ ᱠᱚ ᱥᱮ ᱜᱳᱞᱟ ᱠᱚ ᱟᱹᱰᱤ ᱢᱩᱥᱠᱤᱞ ᱠᱟᱛᱤᱧ ᱥᱤᱞᱟᱹᱭ ᱞᱟᱴᱷᱟ ᱠᱮᱜᱼᱟ ᱟᱨ ᱤᱧ ᱥᱤᱞᱟᱹᱭ ᱡᱚᱭᱮᱱᱴ ᱠᱮᱜ ᱟᱹᱧ ᱴᱟᱭᱤᱢ ᱫᱚ ᱞᱟᱜᱟᱣᱮᱱᱟ ᱢᱚᱬᱮ ᱫᱤᱱ ᱟᱫᱚ ᱥᱤᱞᱟᱹᱭ ᱯᱩᱨᱟᱹᱣ ᱠᱟᱛᱮ ᱟᱹᱰᱤ ᱢᱩᱥᱠᱤᱞ ᱠᱟᱛᱮ ᱜᱮ ᱚᱱᱠᱟ ᱠᱟᱛᱮ ᱢᱤᱫᱴᱮᱱ ᱵᱞᱟᱣᱩᱡᱽ ᱤᱧ ᱵᱮᱱᱟᱣ ᱠᱮᱫᱟ ᱟᱹᱰᱤ ᱫᱤᱱ ᱠᱷᱚᱱᱤᱧ ᱠᱳᱥᱤᱥ ᱞᱮᱫᱟ ᱟᱫᱚ ᱟᱹᱰᱤ ᱢᱩᱥᱠᱟᱹ ᱠᱟᱛᱮᱧ ᱵᱮᱱᱟᱣ ᱦᱩᱭ ᱠᱮᱫᱟ